ᱜᱤᱫᱽᱨᱟᱹ ᱠᱚ ᱟᱴᱷᱨᱚ ᱵᱚᱨᱥ ᱠᱷᱚᱱ ᱠᱚᱢ ᱠᱚ ᱠᱟᱹᱢᱤ ᱦᱚᱪᱚ ᱫᱚ ᱚᱱᱩᱪᱤᱛ ᱜᱮᱭᱟ ᱟᱨ ᱩᱱᱠᱩ ᱠᱚ ᱵᱟᱦᱨᱮ ᱤᱫᱤ ᱠᱟᱛᱮᱫ ᱠᱟᱹᱢᱤ ᱟᱹᱪᱩ ᱦᱚᱸ ᱵᱟᱝ ᱴᱷᱤᱠᱼᱟ ᱟᱴᱷᱨᱚ ᱵᱚᱨᱥ ᱠᱷᱚᱱ ᱠᱚᱢ ᱠᱚᱫᱚ ᱩᱱᱠᱩ ᱫᱚ ᱯᱟᱲᱦᱟᱜ ᱨᱮᱱᱟᱜ ᱩᱢᱟᱹᱨ ᱠᱟᱱᱟ ᱛᱟᱠᱚ ᱩᱱᱠᱩ ᱠᱚ ᱞᱮᱠᱟᱛᱮ ᱠᱟᱹᱢᱤ ᱟᱹᱪᱩ ᱫᱚ ᱱᱤᱦᱟᱹᱛᱤ ᱜᱮ ᱢᱟᱱᱟ ᱜᱮᱭᱟ